ᱡᱚᱦᱟᱨ ᱛᱮᱦᱤᱧ ᱤᱧ ᱩᱵᱮᱨ ᱠᱷᱚᱱ ᱠᱮᱵ ᱤᱧ ᱵᱩᱠ ᱞᱮᱫᱟ ᱚᱱᱞᱟᱭᱤᱱ ᱛᱷᱚᱲᱟ ᱠᱟᱹᱢᱤ ᱠᱷᱟᱹᱛᱤᱨᱛᱮ ᱱᱤᱭᱟᱹ ᱩᱵᱮᱨ ᱱᱤᱭᱟᱹ ᱚᱰᱟᱨ ᱠᱮᱱᱥᱮᱞ ᱦᱩᱭᱩᱜ ᱠᱟᱱ ᱛᱤᱧᱟᱹ ᱵᱟᱹᱧ ᱪᱟᱞᱟᱣ ᱫᱟᱲᱮᱭᱟᱜ ᱠᱟᱱᱟ ᱤᱧ ᱚᱱᱞᱟᱭᱤᱱ ᱤᱧ ᱯᱮᱢᱮᱱᱴ ᱞᱮᱫᱟ ᱡᱮᱦᱮᱛᱩ ᱵᱟᱹᱧ ᱪᱟᱞᱟᱣ ᱫᱟᱲᱮᱭᱟᱜ ᱠᱟᱱᱟ ᱚᱱᱟ ᱠᱷᱟᱹᱛᱤᱨ ᱛᱮ ᱤᱧᱟᱹᱜ ᱚᱱᱞᱟᱭᱤᱱ ᱯᱮᱢᱮᱱᱴ ᱨᱩᱣᱟᱹᱲ ᱠᱟᱹᱛᱤᱧ ᱢᱮ ᱫᱚᱠᱟᱨ ᱦᱩᱭᱩᱜ ᱠᱷᱟᱱ ᱤᱧ ᱟᱵᱟᱨ ᱤᱧ ᱵᱩᱠᱼᱟ